ᱟᱞᱮ ᱟᱛᱳ ᱟᱞᱮ ᱟᱛᱳ ᱨᱮ ᱡᱟᱦᱟᱸᱭ ᱡᱩᱫᱤ ᱢᱤᱫᱴᱟᱝ ᱦᱚᱲᱢᱚ ᱦᱤᱥᱟᱢ ᱜᱤᱰᱤ ᱞᱮᱱᱠᱷᱟᱡ ᱛᱚ ᱯᱳᱭᱞᱳ ᱨᱮ ᱟᱞᱮ ᱫᱚ ᱟᱞᱮᱭᱟᱜ ᱡᱟᱦᱟᱸ ᱨᱟᱱ ᱨᱮᱦᱮᱫ ᱥᱮ ᱠᱚ ᱵᱟᱲᱟᱭ ᱦᱮᱣᱟ ᱠᱚ ᱵᱟᱲᱟᱭ ᱛᱟᱞᱮᱭᱟ ᱦᱟᱯᱲᱟᱢ ᱠᱩ ᱥᱮ ᱚᱲᱟᱜ ᱦᱚᱲ ᱠᱚ ᱯᱳᱭᱞᱳ ᱫᱚ ᱚᱱᱟ ᱞᱮ ᱛᱚᱞᱟᱠᱚᱣᱟ ᱡᱟᱦᱟᱸ ᱢᱤᱫᱴᱮᱡ ᱨᱟᱱ ᱨᱮᱦᱮᱫ ᱠᱚ ᱞᱟᱹᱭ ᱜᱮᱭᱟ ᱦᱟᱛ ᱡᱳᱲᱟ ᱚᱱᱟᱫᱚ ᱨᱟᱹᱯᱩᱫ ᱞᱮᱱ ᱠᱷᱟᱱ ᱛᱤ ᱥᱮ ᱡᱟᱸᱜᱟ ᱨᱟᱹᱯᱩᱫ ᱞᱮᱱᱠᱷᱟᱱ ᱚᱱᱟ ᱨᱟᱹᱯᱩᱫ ᱞᱮᱱᱠᱷᱟᱱ ᱢᱮᱱᱟᱠᱚ ᱡᱮ ᱡᱳᱲᱟᱜᱼᱟ ᱥᱮ ᱢᱚᱡᱚᱜᱼᱟ ᱛᱤ ᱡᱟᱸᱜᱟ ᱠᱚ ᱨᱟᱹᱯᱩᱫ ᱞᱮᱱᱠᱷᱟᱱ ᱵᱮᱥᱤ ᱠᱚ ᱥᱮ ᱰᱷᱮᱨ ᱠᱚ ᱵᱮᱵᱚᱦᱟᱨᱟ ᱤᱱᱟᱹ ᱛᱟᱭᱚᱢ ᱡᱩᱫᱤ ᱚᱱᱟ ᱠᱷᱚᱱ ᱵᱟᱝ ᱦᱩᱭᱩᱜ ᱠᱷᱟᱱ ᱛᱟᱭᱚᱢᱛᱮ ᱧᱮᱞᱚᱜ ᱠᱟᱱᱟ ᱢᱤᱫ ᱫᱤᱱ ᱵᱟᱨ ᱫᱤᱱ ᱯᱮ ᱫᱤᱱ ᱥᱮ ᱢᱤᱫ ᱢᱟᱥ ᱠᱷᱚᱱ ᱯᱟᱨᱚᱢ ᱮᱱᱟ ᱮᱱᱛᱮᱨᱮᱦᱚᱸ ᱚᱵᱚᱥᱛᱟ ᱟᱹᱰᱤ ᱵᱟᱹᱲᱤᱡ ᱮᱱ ᱨᱮᱦᱚᱸ ᱛᱚᱠᱷᱚᱱ ᱫᱚ ᱟᱛᱳ ᱠᱚᱨᱮᱱᱟᱜ ᱱᱮᱛᱟᱨ ᱫᱚ ᱡᱟᱦᱟᱸ ᱚᱝᱜᱚᱱᱣᱟᱨᱤ ᱠᱷᱚᱱ ᱥᱟᱥᱛᱚ ᱠᱮᱱᱫᱨᱚ ᱥᱮ ᱡᱟᱦᱟᱸ ᱯᱚᱧᱪᱟᱭᱮᱛ ᱨᱮ ᱥᱟᱥᱛᱚᱚ ᱠᱮᱱᱫᱨᱚ ᱛᱟᱦᱮᱱᱟ ᱚᱸᱰᱮ ᱪᱟᱞᱟᱣ ᱠᱟᱛᱮ ᱠᱤᱪᱷᱩ ᱜᱚᱲᱚᱼᱜᱚᱯᱚᱲᱚ ᱦᱟᱛᱟᱣ ᱦᱩᱭᱩᱜᱼᱟ ᱚᱸᱰᱮ ᱞᱟᱹᱭ ᱵᱟᱲᱟ ᱩᱫᱩᱜ ᱵᱟᱲᱟ ᱛᱟᱭᱚᱢ ᱤᱱᱟᱹ ᱠᱷᱚᱱ ᱦᱚᱸ ᱡᱩᱫᱤ ᱰᱷᱤᱨᱩᱜ ᱠᱷᱟᱱ ᱥᱮ ᱵᱟᱭ ᱜᱟᱱᱚᱜ ᱠᱟᱱᱟ ᱟᱭᱢᱟᱫᱤᱱ ᱜᱮ ᱟᱨᱚ ᱨᱩᱜᱤ ᱪᱮᱫᱞᱮᱠᱟᱭ ᱛᱟᱦᱮᱠᱟᱱ ᱤᱱᱟᱹ ᱠᱷᱚᱱᱟᱜ ᱮᱱᱠᱟ ᱜᱮ ᱢᱮᱱᱟᱭᱟ ᱛᱚ ᱩᱱᱠᱩ ᱜᱮ ᱚᱸᱰᱮ ᱠᱷᱚᱱ ᱠᱚ ᱞᱟᱹᱴᱩ ᱦᱟᱥᱯᱟᱛᱟᱞ ᱛᱮᱠᱚ ᱴᱨᱟᱱᱥᱯᱟᱨ ᱫᱟᱲᱮᱭᱟᱜᱼᱟ ᱛᱚ ᱱᱤᱛᱳᱜ ᱫᱚ ᱞᱟᱦᱟ ᱞᱮᱠᱟ ᱟᱨ ᱡᱩᱜᱽ ᱫᱚ ᱵᱟᱱᱩᱜᱼᱟ ᱱᱤᱛᱳᱜ ᱫᱚ ᱡᱟᱦᱟᱸᱭ ᱜᱮ ᱨᱩᱣᱟᱹ ᱦᱟᱥᱩᱜᱼᱟ ᱥᱮ ᱛᱤ ᱡᱟᱸᱜᱟ ᱨᱩᱣᱟᱹᱜ ᱛᱟᱭᱟ ᱯᱳᱭᱞᱳ ᱨᱮᱫᱚ ᱦᱟᱥᱯᱟᱛᱟᱞ ᱠᱚ ᱤᱫᱤᱭᱮᱫ ᱠᱚᱣᱟ ᱡᱮ ᱥᱮ ᱤᱧᱟᱹᱜ ᱜᱤᱧ ᱢᱮᱱᱟ ᱡᱮ ᱤᱧ ᱯᱩᱭᱞᱟᱹ ᱨᱟᱹᱯᱩᱫ ᱞᱮᱱ ᱨᱮᱫᱚ ᱤᱧᱨᱮᱱ ᱜᱟᱛᱮ ᱠᱚᱲᱟ ᱩᱱᱤ ᱟᱭᱟᱜ ᱢᱚᱴᱚᱨᱥᱟᱭᱠᱮᱞ ᱛᱮ ᱯᱳᱭᱞᱳ ᱫᱚ ᱤᱧᱟᱹᱜ ᱡᱟᱦᱟᱸ ᱠᱟᱴᱟᱧ ᱨᱟᱯᱩᱫ ᱞᱮᱱ ᱮᱠᱥᱨᱮ ᱞᱟᱹᱜᱤᱫ ᱤᱫᱤ ᱠᱤᱫᱤᱧᱟ ᱚᱸᱰᱮ ᱨᱤᱯᱳᱨᱴ ᱳᱰᱳᱜ ᱛᱟᱭᱚᱢ ᱫᱩ ᱜᱷᱚᱱᱴᱟ ᱚᱭᱮᱴ ᱯᱚᱨ ᱤᱫᱤᱠᱤᱫᱤᱧᱟ ᱠᱚ ᱦᱟᱥᱯᱟᱛᱟᱞᱛᱮ ᱤᱱᱟᱹᱛᱟᱭᱚᱢ ᱤᱫᱤ ᱠᱟᱛᱮ ᱚᱸᱰᱮ ᱰᱟᱠᱴᱚᱨ ᱤᱢᱟᱨᱡᱮᱱᱥᱤ ᱨᱮᱠᱚ ᱵᱷᱩᱨᱛᱤ ᱠᱤᱫᱤᱧᱟ ᱵᱷᱩᱨᱛᱤ ᱛᱟᱭᱚᱢ ᱱᱚᱛᱮ ᱠᱟᱜᱚᱡᱽ ᱠᱚ ᱚᱲᱟᱜ ᱦᱚᱲ ᱠᱚ ᱡᱩᱛ ᱠᱮᱫᱛᱮ ᱤᱧ ᱫᱚ ᱪᱤᱠᱤᱛᱥᱟ ᱠᱚ ᱮᱦᱚᱵ ᱱᱟ ᱤᱧ ᱧᱮᱞ ᱵᱟᱲᱟ ᱠᱮᱫ ᱛᱤᱧᱟᱹᱠᱚ ᱡᱮ ᱟᱹᱰᱤ ᱜᱮ ᱵᱟᱹᱲᱤᱡ ᱦᱟᱞᱚᱛ ᱨᱮ ᱢᱮᱱᱟᱜᱼᱟ ᱟᱫᱚ ᱠᱚ ᱵᱮᱱᱰᱮᱡᱽ ᱠᱟᱜ ᱛᱤᱧᱟᱹ ᱵᱮᱱᱰᱮᱡᱽ ᱠᱟᱛᱮ ᱨᱟᱱ ᱠᱚ ᱚᱞ ᱟᱫᱤᱧᱟᱹ ᱠᱚ ᱤᱱᱟᱹ ᱛᱟᱭᱚᱢ ᱚᱲᱟᱜ ᱠᱚ ᱠᱩᱞ ᱠᱟᱫᱤᱧᱟ ᱪᱮᱫᱟᱜ ᱥᱮ ᱚᱲᱟᱜ ᱠᱩᱞ ᱨᱮᱱᱟᱜ ᱠᱟᱨᱚᱱ ᱫᱚ ᱱᱚᱣᱟ ᱠᱟᱱᱟ ᱡᱮ ᱱᱚᱸᱰᱮ ᱨᱩᱜᱤᱭᱟᱜ ᱡᱟᱸᱜᱟ ᱨᱟᱹᱯᱩᱫ ᱠᱟᱱ ᱛᱟᱭᱟ ᱮᱴᱟᱜ ᱠᱟᱜ ᱫᱚ ᱵᱟᱝ ᱩᱱᱤ ᱫᱚ ᱨᱟᱱ ᱡᱚᱢ ᱛᱮᱜᱮᱭ ᱢᱚᱸᱡᱚᱜᱼᱟ ᱥᱮ ᱱᱚᱣᱟ ᱨᱮᱱᱟᱜ ᱴᱟᱭᱤᱢ ᱮᱢ ᱦᱩᱭᱩᱜᱼᱟ ᱢᱚᱸᱡᱚᱜ ᱞᱟᱹᱜᱤᱫ ᱛᱮ ᱤᱱᱟᱹ ᱛᱟᱭᱚᱢ ᱢᱤᱫ ᱪᱟᱸᱫᱚ ᱟᱵᱟᱨ ᱰᱟᱠᱴᱚᱨ ᱠᱚ ᱦᱚᱦᱚᱣᱟᱫᱤᱧᱟ ᱥᱮ ᱰᱮᱴ ᱛᱟᱦᱮᱠᱟᱱᱟ ᱪᱟᱞᱟᱣ ᱠᱟᱛᱮ ᱠᱩ ᱢᱮᱛᱟᱫᱤᱧᱟᱹ ᱴᱷᱤᱠᱜᱮᱭᱟ ᱛᱚ ᱟᱭᱢᱟ ᱫᱤᱱ ᱦᱮᱢᱟᱞ ᱢᱚᱡᱽ ᱱᱟ ᱛᱚ ᱱᱤᱛᱳᱜ ᱠᱟᱹᱴᱤᱡᱼᱠᱟᱹᱴᱤᱡ ᱛᱟᱲᱟᱢ ᱢᱮ ᱤᱱᱟᱹᱠᱚ ᱨᱟᱱ ᱠᱚ ᱯᱟᱞᱴᱟᱣ ᱵᱟᱲᱟ ᱠᱟᱛᱮ ᱟᱨᱦᱚᱸ ᱵᱟᱨ ᱪᱟᱸᱫᱚ ᱠᱚ ᱰᱮᱴᱟᱫᱤᱧᱟ ᱤᱱᱟᱹ ᱛᱟᱭᱚᱢ ᱠᱚ ᱢᱮᱛᱟᱫᱤᱧᱟᱹ ᱡᱮ ᱟᱨ ᱢᱤᱫ ᱫᱷᱟᱣ ᱦᱮᱡ ᱠᱟᱛᱮ ᱟᱢᱟᱜ ᱱᱤᱭᱟᱹ ᱵᱮᱱᱰᱮᱡᱽ ᱞᱟᱲᱟ ᱠᱟᱛᱮ ᱟᱢ ᱫᱚ ᱵᱟᱹᱭᱼᱵᱟᱹᱭ ᱛᱮᱢ ᱛᱟᱲᱟᱢᱟ ᱟᱫᱚ ᱟᱵᱟᱨ ᱦᱟᱥᱯᱟᱛᱟᱞ ᱥᱮᱱ ᱠᱟᱛᱮ ᱱᱤᱭᱟᱹ ᱡᱟᱦᱟᱸ ᱵᱮᱱᱰᱮᱡᱽ ᱠᱚᱛᱮ ᱥᱮ ᱯᱞᱟᱥᱴᱟᱨ ᱞᱮᱫ ᱛᱤᱧᱟᱹ ᱠᱚ ᱚᱱᱟ ᱠᱚ ᱞᱟᱲᱟ ᱠᱟᱛᱮ ᱵᱟᱹᱭᱼᱵᱟᱹᱭ ᱛᱮ ᱤᱧᱤᱧ ᱛᱟᱲᱟᱢ ᱫᱟᱲᱮᱭᱜ ᱠᱟᱱ ᱛᱟᱦᱮᱱᱟ ᱪᱮᱠᱨᱟᱢ ᱫᱟᱮᱭᱟᱜᱼᱟ ᱛᱚ ᱚᱱᱠᱟ ᱜᱮ ᱦᱩᱭ ᱮᱱᱟ ᱤᱱᱟᱹ ᱛᱟᱭᱚᱢ ᱯᱩᱱ ᱢᱟᱥ ᱩᱛᱟᱹᱨ ᱨᱮᱫᱚ ᱤᱧ ᱛᱮ ᱵᱟᱹᱭᱼᱵᱟᱹᱭ ᱛᱤᱧ ᱛᱟᱲᱟᱢᱮᱫ ᱛᱟᱦᱮᱱᱟ ᱟᱫᱚ ᱚᱱᱟᱛᱮ ᱱᱤᱭᱟᱹ ᱪᱤᱠᱤᱛᱥᱟ ᱫᱚ ᱟᱨ ᱦᱟᱲ ᱨᱮᱭᱟᱜ ᱠᱟᱹᱢᱤ ᱫᱚ ᱟᱹᱰᱤ ᱞᱟᱹᱠᱛᱤ ᱜᱮᱭᱟ ᱡᱟᱦᱟᱸ ᱞᱮᱠᱟ ᱞᱮᱱᱠᱷᱟᱡ ᱪᱤᱠᱤᱛᱥᱟ ᱫᱚ ᱟᱹᱰᱤ ᱤᱢᱯᱚᱴᱮᱱᱴ ᱛᱮ ᱧᱟᱢᱚᱜ ᱠᱟᱱᱟ ᱥᱮ ᱞᱟᱹᱭ ᱜᱟᱱᱚᱜ ᱠᱟᱱᱟ